ᱟᱞᱮᱭᱟᱜ ᱜᱷᱟᱨᱚᱸᱡᱽ ᱨᱮᱫᱚ ᱯᱮ ᱦᱚᱲ ᱥᱩᱢᱩᱝ ᱜᱮ ᱢᱮᱱᱟᱜ ᱞᱮᱭᱟ ᱟᱨ ᱜᱷᱟᱨᱚᱸᱡᱽ ᱨᱮᱱ ᱠᱷᱟᱢ ᱠᱷᱩᱱᱴᱤ ᱫᱚ ᱵᱟᱵᱟᱭ ᱠᱟᱱᱟᱭ ᱟᱨ ᱫᱟᱫᱟ ᱦᱚᱸ ᱠᱟᱹᱣᱰᱤ ᱜᱚᱲᱚᱭ ᱮᱢᱟᱭ ᱜᱮᱭᱟ ᱟᱨ ᱟᱞᱮᱭᱟᱜ ᱜᱷᱟᱨᱚᱸᱡᱽ ᱫᱚ ᱪᱟᱥ ᱵᱟᱥ ᱫᱟᱨᱟᱭ ᱛᱮᱜᱮ ᱪᱟᱞᱟᱜᱼᱟ ᱟᱨ ᱜᱟᱛᱮ ᱠᱚᱦᱚᱸ ᱟᱹᱰᱤ ᱠᱚ ᱱᱟᱯᱟᱭ ᱜᱮᱭᱟ ᱟᱹᱰᱤ ᱚᱞᱚᱜ ᱯᱟᱲᱦᱟᱜ ᱠᱚ ᱵᱟᱰᱟᱭ ᱜᱮᱭᱟ ᱫᱩᱠ ᱵᱤᱯᱚᱛ ᱨᱮᱦᱚᱸ ᱠᱚ ᱥᱩᱨᱩᱜ ᱜᱮᱭᱟ